ᱦᱮᱸ ᱦᱮᱞᱳ ᱦᱮᱸ ᱞᱟᱹᱭ ᱢᱮ ᱦᱮᱸ ᱦᱮᱸ ᱱᱚᱣᱟ ᱫᱚ ᱦᱮᱸ ᱤᱧᱟᱹᱜ ᱧᱩᱛᱩᱢ ᱫᱚ ᱯᱨᱚᱢᱤᱞᱟ ᱦᱟᱸᱥᱫᱟ ᱦᱮᱸ ᱧᱟᱢ ᱫᱟᱲᱮᱭᱟᱜᱼᱟ ᱤᱧ ᱵᱮᱵᱚᱥᱛᱟ ᱫᱟᱲᱮᱭᱟᱯᱮᱭᱟ ᱟᱪ ᱪᱷᱟ ᱦᱮᱸ ᱛᱤᱱᱟᱹᱜ ᱫᱤᱱ ᱠᱚᱛᱮ ᱞᱟᱜᱟᱣ ᱢᱮᱭᱟ ᱟᱪ ᱪᱷᱟ ᱟᱪ ᱪᱷᱟ ᱟᱢᱠᱤ ᱡᱟᱦᱟᱸᱱ ᱱᱟᱣᱟ ᱦᱩᱲᱩ ᱨᱮᱱᱟᱜ ᱤᱛᱟᱹᱢ ᱠᱷᱚᱡᱽ ᱠᱟᱱᱟ ᱥᱮ ᱡᱟᱦᱟᱸ ᱠᱚ ᱱᱤᱛ ᱦᱟᱵᱤᱡ ᱛᱮ ᱪᱟᱥᱚᱜ ᱠᱟᱱ ᱵᱟᱹᱭᱦᱟᱹᱲ ᱨᱮ ᱚᱱᱠᱟᱱ ᱦᱩᱲᱩ ᱤᱛᱟᱹᱢ ᱠᱷᱚᱡᱚᱜ ᱠᱟᱱᱟ ᱟᱪ ᱪᱷᱟ ᱴᱷᱤᱠ ᱜᱮᱭᱟ ᱟᱨ ᱛᱤᱱᱟᱹᱜ ᱜᱟᱱ ᱠᱟᱛᱮᱢ ᱦᱟᱛᱟᱣᱟ ᱢᱚᱬᱮ ᱠᱮᱡᱤ ᱠᱟᱛᱮᱜ ᱟᱨ ᱛᱤᱱᱟᱹᱜ ᱞᱮᱠᱟᱱᱟᱜ ᱯᱮ ᱞᱮᱠᱟᱱᱟᱜ ᱥᱮ ᱯᱩᱱ ᱞᱮᱠᱟᱱᱟᱜ ᱟᱪ ᱪᱷᱟ ᱴᱷᱤᱠ ᱜᱮᱭᱟ ᱴᱷᱤᱠ ᱜᱮᱭᱟ ᱟᱪ ᱪᱷᱟ ᱪᱮᱜ ᱪᱮᱜ ᱤᱛᱟᱹ ᱞᱟᱜᱟᱣ ᱢᱮᱭᱟ ᱟᱪ ᱪᱷᱟ ᱟᱫᱚ ᱦᱮᱸ ᱢᱮᱱᱟᱜ ᱫᱚ ᱢᱮᱱᱟᱜ ᱜᱮᱭᱟ ᱟᱫᱚ ᱟᱢᱫᱚ ᱢᱚᱬᱮ ᱠᱤᱡᱤ ᱠᱟᱛᱮᱜ ᱦᱟᱛᱟᱣᱟ ᱛᱚ ᱟᱞᱮ ᱫᱚ ᱩᱱᱟᱹᱜ ᱛᱷᱚᱲᱟ ᱛᱷᱚᱲᱟ ᱯᱮᱠᱮᱴ ᱵᱟᱱᱩᱜ ᱛᱟᱞᱮᱭᱟ ᱮᱱᱠᱷᱟᱡ ᱟᱢ ᱫᱚ ᱞᱩᱡᱽ ᱦᱤᱥᱟᱹᱵᱽ ᱛᱮ ᱠᱤᱨᱤᱧ ᱦᱟᱛᱟᱣ ᱦᱩᱭᱩᱜ ᱛᱟᱢᱟ ᱠᱮᱡᱤ ᱫᱚ ᱥᱟᱱᱟᱢ ᱦᱚᱲ ᱜᱮ ᱢᱟᱨᱮᱱᱟᱜ ᱫᱚ ᱥᱟᱱᱟᱢ ᱜᱮ ᱟᱥᱤ ᱴᱟᱠᱟ ᱠᱮᱡᱤ ᱟᱨ ᱱᱟᱣᱟᱱᱟᱜ ᱮᱢ ᱦᱟᱛᱟᱣ ᱠᱷᱟᱱ ᱫᱚ ᱢᱤᱜ ᱥᱚ ᱴᱟᱠᱟ ᱦᱮᱸ ᱯᱳᱭᱞᱳ ᱫᱚ ᱡᱚᱠᱷᱚᱱ ᱟᱢ ᱤᱛᱟᱹᱢ ᱤᱫᱤᱭᱟ ᱱᱚᱰᱮ ᱠᱷᱚᱱ ᱤᱫᱤ ᱠᱟᱛᱮᱜ ᱚᱱᱟ ᱨᱟᱱ ᱧᱟᱢᱚᱜᱼᱟ ᱡᱟᱦᱟᱸ ᱫᱚᱠᱚ ᱞᱟᱹᱭᱟ ᱵᱤᱡᱽ ᱥᱳᱫᱷᱳᱱ ᱨᱟᱱᱮᱢ ᱨᱟᱱᱮᱢ ᱢᱮᱥᱟᱣᱟᱜᱼᱟ ᱚᱱᱟ ᱦᱩᱲᱩ ᱨᱮ ᱟᱫᱚ ᱚᱱᱟ ᱦᱩᱲᱩ ᱫᱟᱜ ᱠᱷᱚᱡ ᱚᱣᱟᱨ ᱠᱟᱛᱮᱜ ᱨᱟᱱᱮᱢ ᱢᱮᱥᱟ ᱭᱟ ᱟᱫᱚ ᱢᱮᱥᱟ ᱠᱟᱛᱮᱜ ᱚᱱᱟ ᱦᱩᱲᱩ ᱫᱚ ᱟᱫᱚᱢ ᱡᱟᱛ ᱠᱟᱜᱼᱟ ᱡᱟᱛ ᱠᱟᱛᱮᱜ ᱧᱮᱞᱟᱢ ᱟᱨ ᱯᱩᱸᱲ ᱜᱮ ᱩᱰᱩᱠᱚᱜᱼᱟ ᱯᱮᱸᱠᱚᱜᱼᱟ ᱟᱫᱚ ᱩᱱ ᱫᱚ ᱚᱱᱟ ᱦᱩᱲᱩ ᱫᱚ ᱟᱫᱚ ᱮᱨ ᱠᱮᱜ ᱜᱮ ᱡᱟᱦᱟᱸᱨᱮ ᱟᱢᱮᱢ ᱜᱚᱰᱟᱣ ᱠᱟᱜᱼᱟ ᱚᱸᱰᱮᱢ ᱮᱨ ᱠᱟᱜ ᱜᱮ ᱟᱨ ᱮᱨ ᱠᱟᱛᱮᱜ ᱱᱟᱣᱟ ᱦᱩᱲᱩ ᱫᱚ ᱧᱮᱞᱟᱢ ᱦᱟᱸᱜ ᱛᱷᱚᱲᱟ ᱞᱚᱜᱚᱱ ᱧᱚᱜ ᱜᱮ ᱫᱟᱨᱮ ᱵᱟᱲᱟ ᱜᱚᱫᱚᱜᱼᱟ ᱟᱫᱚ ᱚᱱᱟ ᱜᱟᱪᱷᱤ ᱫᱚ ᱵᱮᱥᱤ ᱜᱟᱱ ᱫᱚ ᱵᱟᱭ ᱦᱟᱛᱟᱣᱟ ᱡᱚᱨᱟ ᱠᱚᱫᱚ ᱚᱱᱟ ᱠᱚᱫᱚ ᱱᱟᱥᱮᱭᱟᱜ ᱡᱚᱨᱟ ᱛᱮᱜᱮ ᱦᱩᱭᱩᱜᱼᱟ ᱟᱰᱤ ᱜᱟᱱ ᱡᱚᱨᱟ ᱮᱢᱟᱜ ᱠᱷᱟᱡ ᱵᱟᱝ ᱫᱚᱨᱠᱟᱨᱚᱜᱼᱟ ᱟᱰᱤᱜᱟᱱ ᱡᱚᱨᱟ ᱫᱚ ᱟᱫᱚ ᱢᱤᱜ ᱢᱤᱜ ᱪᱟᱸᱫᱳ ᱨᱮᱜᱮ ᱟᱢ ᱫᱚ ᱜᱟᱪᱷᱤ ᱫᱚ ᱵᱮᱱᱟᱜ ᱛᱟᱢᱟ ᱨᱚᱦᱚᱭ ᱜᱟᱱᱚᱜᱼᱟ ᱢᱟᱨᱮ ᱦᱩᱲᱩ ᱨᱮᱫᱚ ᱡᱟ ᱟᱢᱮᱢ ᱪᱟᱥ ᱵᱟᱲᱟᱣ ᱠᱟᱜᱼᱟ ᱚᱱᱠᱟ ᱞᱮᱠᱟᱛᱮᱜᱮᱢ ᱡᱚᱛᱚᱱᱟ ᱟᱨ ᱱᱟᱣᱟ ᱦᱩᱲᱩ ᱨᱮᱫᱚ ᱨᱟᱥᱟᱭᱚᱱᱤᱠ ᱡᱚᱨᱟ ᱡᱟᱦᱟᱸᱱᱟᱜ ᱫᱚ ᱵᱟᱝ ᱞᱟᱜᱟᱜᱼᱟ ᱵᱤᱥ ᱠᱚᱫᱚ ᱡᱚᱨᱟ ᱛᱮᱦᱚᱸ ᱦᱩᱭᱩᱜ ᱜᱮᱭᱟ ᱵᱟᱝ ᱚᱥᱩᱵᱤᱛᱟᱜᱼᱟ ᱢᱤᱫᱴᱟᱝ ᱠᱟᱛᱷᱟ ᱫᱚ ᱛᱤᱱ ᱚᱠᱛᱮᱢ ᱦᱤᱡᱩᱜᱼᱟ ᱟᱪ ᱪᱷᱟ ᱴᱷᱤᱠ ᱜᱮᱭᱟ ᱨᱚᱦᱚᱭ ᱦᱚᱸ ᱚᱱᱠᱟ ᱜᱮ ᱡᱟᱦᱟᱸ ᱞᱮᱠᱟ ᱢᱟᱨᱮ ᱦᱩᱲᱩ ᱠᱚ ᱨᱚᱦᱚᱭᱟ ᱨᱚᱦᱚᱭ ᱫᱚ ᱚᱱᱠᱟᱜᱮ ᱠᱷᱟᱞᱤ ᱡᱚᱨᱟ ᱛᱮᱡ ᱠᱚᱢ ᱧᱚᱜ ᱞᱟᱜᱟᱜᱼᱟ ᱟᱨᱚ ᱱᱮᱛᱟᱨ ᱡᱟᱦᱟᱸ ᱞᱮᱠᱟ ᱡᱚᱨᱟ ᱫᱤᱭᱮ ᱥᱟᱱᱟᱢᱟᱜ ᱠᱚ ᱪᱟᱥ ᱫᱟ ᱡᱚᱨᱟ ᱮᱢᱟᱜ ᱠᱚᱨᱮ ᱵᱟᱲᱛᱤᱜ ᱠᱟᱱᱟ ᱟᱨᱚ ᱡᱟᱛᱮ ᱨᱟᱥᱟᱭᱚᱱᱤᱠ ᱡᱚᱨᱟ ᱥᱮ ᱥᱟᱨ ᱠᱚ ᱵᱤᱥ ᱡᱮᱱᱚ ᱠᱚᱢ ᱞᱟᱜᱟᱜ ᱚᱱᱠᱟ ᱚᱱᱠᱟᱛᱮᱜᱮ ᱚᱱᱟ ᱦᱩᱲᱩ ᱤᱛᱟᱹ ᱫᱚ ᱚᱱᱟᱛᱮ ᱨᱟᱥᱟᱭᱚᱱᱤᱠ ᱥᱟᱨ ᱫᱚ ᱞᱟᱜᱟᱜᱼᱟ ᱩᱱᱟᱹᱜ ᱫᱚ ᱦᱮᱸ ᱟᱭᱢᱟ ᱥᱟᱨᱦᱟᱣ ᱴᱷᱤᱠ ᱜᱮᱭᱟ ᱛᱟᱦᱞᱮ ᱦᱮᱸ ᱜᱟᱯᱟ ᱦᱤᱡᱩᱜ ᱢᱮ